ᱚᱠᱟᱨᱮ ᱞᱟᱜᱟᱣ ᱟᱠᱟᱱᱟ ᱚᱱᱟᱫᱚ ᱜᱮᱥ ᱚᱯᱷᱤᱥ ᱥᱮ ᱚᱠᱟᱨᱮ ᱞᱟᱜᱟᱣ ᱟᱠᱟᱱᱟ ᱟᱞᱮᱢᱟ ᱜᱮᱥ ᱛᱟᱞᱮ ᱪᱟᱵᱟ ᱩᱛᱟᱹᱨ ᱟᱠᱟᱱᱟ ᱟᱨ ᱵᱟᱠᱷᱟᱱ ᱜᱮᱥ ᱵᱩᱠᱤᱝ ᱟᱞᱮ ᱵᱟᱠᱷᱟᱱ ᱪᱮᱫ ᱦᱚᱸ ᱫᱟᱠᱟ ᱦᱚᱸ ᱵᱟᱞᱮ ᱫᱟᱠᱟ ᱫᱟᱲᱮᱭᱟᱜ ᱠᱟᱱᱟ ᱵᱟᱠᱷᱟᱱ ᱪᱮᱫ ᱛᱟᱞᱮ ᱫᱟᱠᱟᱭᱟ ᱥᱟᱦᱟᱱ ᱦᱚᱸ ᱛᱟᱞᱮ ᱵᱟᱹᱱᱩᱜ ᱟᱹᱱᱤᱡ ᱟᱹᱰᱤᱞᱮ ᱢᱩᱥᱠᱤᱞᱚᱜ ᱠᱟᱱᱟ ᱟᱨ ᱱᱚᱣᱟ ᱡᱟᱹᱯᱩᱫ ᱫᱤᱱ ᱥᱟᱦᱟᱱ ᱦᱚᱸ ᱵᱟᱭ ᱧᱟᱢᱚᱜ ᱠᱟᱱᱟ ᱪᱮᱫᱦᱚᱸ ᱵᱟᱭ ᱧᱟᱢᱚᱜ ᱠᱟᱱᱟ ᱚᱱᱟᱛᱮ ᱱᱚᱣᱟ ᱞᱟᱜᱮ ᱫᱷᱟᱨᱟ